ᱦᱮᱞᱳ ᱤᱧ ᱟᱯᱮ ᱨᱮᱥᱴᱩᱨᱮᱱᱴ ᱠᱷᱚᱱ ᱯᱤᱡᱡᱟᱧ ᱚᱰᱟᱨ ᱞᱮᱫᱟ ᱛᱚ ᱤᱧ ᱡᱷᱤᱡ ᱠᱟᱛᱮᱫ ᱧᱮᱞ ᱮᱫᱟ ᱚᱱᱟ ᱯᱤᱡᱡᱟ ᱵᱟᱹᱲᱤᱡ ᱜᱮᱭᱟ ᱛᱚ ᱤᱧ ᱯᱨᱚᱛᱤᱵᱟᱨ ᱜᱮ ᱟᱯᱮᱭᱟᱜ ᱨᱮᱥᱴᱩᱨᱩᱨᱮᱱᱴ ᱠᱷᱚᱱ ᱜᱮ ᱯᱤᱡᱡᱟᱧ ᱚᱰᱟᱨᱟ ᱛᱚ ᱛᱤᱥᱦᱚᱸ ᱱᱚᱝᱠᱟ ᱫᱚ ᱵᱟᱝ ᱦᱩᱭ ᱟᱠᱟᱱᱟ ᱛᱚ ᱱᱤᱭᱟᱹ ᱯᱤᱡᱡᱟ ᱤᱫᱤ ᱯᱮ ᱟᱨ ᱤᱧ ᱤᱧᱟᱹᱜ ᱯᱚᱭᱥᱟ ᱨᱩᱣᱟᱹᱲ ᱟᱹᱧ ᱯᱮ